ᱤᱧᱤᱧ ᱢᱚᱱᱮᱭᱟ ᱥᱟᱱᱟᱢ ᱯᱟᱹᱴᱷᱣᱟᱹ ᱤᱛᱩᱱ ᱟᱥᱲᱟ ᱨᱮ ᱯᱟᱲᱦᱟᱣ ᱛᱟᱭᱚᱢ ᱡᱚᱛᱚ ᱫᱚ ᱢᱤᱫ ᱦᱚᱨᱟ ᱨᱮᱫᱚ ᱵᱟᱠᱚ ᱪᱟᱞᱟᱜᱼᱟ ᱠᱟᱹᱴᱤᱡ ᱠᱷᱚᱱᱟᱝ ᱜᱮ ᱟᱯᱱᱟᱨᱟᱜ ᱠᱩᱠᱢᱩ ᱛᱟᱦᱮᱱ ᱛᱟᱠᱚᱣᱟ ᱡᱮᱞᱮᱠᱟ ᱚᱠᱚᱭ ᱫᱚ ᱰᱟᱠᱛᱟᱨ ᱱᱟᱨᱥ ᱪᱟᱹᱥᱤ ᱜᱷᱟᱨᱚᱸᱧᱡᱽ ᱨᱮᱭᱟᱜ ᱵᱟᱹᱱᱤᱡᱽ ᱠᱷᱮᱹᱞᱳᱰᱤᱭᱟᱹ ᱢᱟᱪᱮᱫ ᱮᱢᱟᱱ ᱛᱮᱭᱟᱜ ᱦᱚᱨᱟ ᱨᱮ ᱟᱠᱳᱣᱟᱜ ᱠᱩᱥᱤ ᱞᱮᱠᱟ ᱛᱮᱠᱚ ᱥᱮᱱᱚᱜᱼᱟ ᱟᱨ ᱚᱱᱠᱟ ᱞᱮᱠᱟ ᱛᱮᱜᱮ ᱟᱠᱳᱣᱟᱜ ᱠᱟᱹᱢᱤ ᱠᱚ ᱪᱟᱪᱳ ᱤᱫᱤᱭᱟ